ᱦᱮᱸ ᱦᱮᱞᱳ ᱦᱮᱸ ᱡᱚᱦᱟᱨᱜᱤ ᱢᱮᱰᱚᱢ ᱦᱮᱸ ᱦᱮᱸ ᱦᱮᱸ ᱤᱧ ᱞᱟᱹᱭᱮᱫᱟ ᱢᱤᱫᱴᱮᱱ ᱯᱮᱥᱮᱱᱴ ᱡᱤᱛᱮᱱᱫᱨᱚ ᱢᱩᱨᱢᱩ ᱟᱪᱷᱟ ᱠᱟᱛᱷᱟ ᱫᱚ ᱛᱟᱦᱚᱞᱮ ᱱᱚᱝᱠᱟ ᱠᱟᱱᱟ ᱦᱚᱲᱢᱚ ᱥᱟᱝ ᱤᱧᱟᱹᱜ ᱠᱤᱪᱷᱩ ᱯᱚᱵᱞᱮᱢ ᱢᱮᱱᱟᱜ ᱟ ᱛᱚ ᱯᱚᱥᱱᱚᱫᱚ ᱱᱚᱣᱟᱜᱤ ᱡᱮ ᱦᱚᱲᱢᱚ ᱤᱧ ᱠᱚᱢᱡᱩᱨᱤᱧ ᱵᱩᱡᱷᱟᱹᱣᱟ ᱟᱨ ᱡᱚᱢᱧᱩ ᱠᱟᱛᱮᱜ ᱦᱚᱸ ᱦᱚᱲᱢᱚᱜᱤ ᱵᱟᱝ ᱞᱟᱜᱟᱜ ᱠᱟᱱᱟ ᱨᱚᱜᱟᱜᱤᱧ ᱛᱟᱦᱮᱱ ᱠᱟᱱᱟ ᱡᱟᱦᱟᱛᱤᱱᱟᱹᱜ ᱤᱧ ᱡᱚᱢᱮᱫ ᱨᱮᱦᱚᱸ ᱟᱨ ᱦᱚᱲᱢᱚ ᱠᱚᱦᱚᱸ ᱴᱷᱤᱠᱵᱟᱹᱧ ᱵᱩᱡᱷᱟᱹᱣᱟ ᱛᱚ ᱱᱚᱣᱟᱠᱩᱪᱮᱫ ᱤᱧ ᱪᱮᱠᱟᱞᱮᱠᱷᱟᱡ ᱵᱷᱟᱜᱤ ᱦᱩᱭᱩᱜ ᱟ ᱟᱨᱠᱤ ᱤᱧᱟᱹᱜ ᱚᱱᱮ ᱪᱚᱞᱞᱤᱥ ᱠᱟᱹᱢᱤ ᱫᱚ ᱚᱲᱟᱜ ᱠᱚᱨᱮ ᱳᱭ ᱪᱟᱥᱵᱟᱥᱠᱩ ᱴᱩᱠᱤ ᱴᱟᱠᱤ ᱦᱮᱸ ᱦᱮᱸ ᱤᱧ ᱵᱚᱞᱯᱩᱨ ᱨᱮᱜᱤᱧ ᱛᱟᱦᱮᱱᱟ ᱵᱚᱞᱯᱩᱨ ᱵᱤᱨᱵᱷᱩᱢ ᱦᱮᱸ ᱦᱮᱸ ᱞᱟᱸᱜᱟᱜᱤᱧ ᱟᱹᱭᱠᱟᱹᱣᱟ ᱦᱚᱲᱢᱚ ᱠᱚᱢᱡᱩᱨᱤ ᱡᱚᱢᱠᱟᱛᱮᱫ ᱦᱚᱸ ᱦᱚᱲᱢᱚ ᱵᱟᱝᱞᱟᱜᱟᱜ ᱠᱟᱱᱛᱤᱧᱟᱹ ᱟᱨᱪᱮᱫ ᱦᱮᱸ ᱯᱟᱛᱞᱟᱜᱤ ᱢᱤᱱᱟᱹᱧᱟ ᱟᱨᱪᱮᱫ ᱥᱩᱥᱛᱚ ᱥᱚᱨᱤᱨ ᱟᱨᱠᱤ ᱵᱟᱹᱱᱩᱜ ᱟ

ᱵᱟᱝ ᱚᱱᱠᱟᱫᱚ ᱵᱟᱹᱧ ᱧᱩᱵᱟᱲᱟᱣᱟᱠᱟᱫᱟ ᱵᱟᱹᱧ ᱧᱩᱭᱟ ᱮᱢᱱᱤ ᱫᱟᱠᱟ ᱩᱛᱩ ᱟᱨ ᱚᱲᱟᱜ ᱠᱚᱨᱮ ᱡᱟᱜᱤ ᱠᱷᱟᱹᱡᱟᱹᱲᱤ ᱠᱩ ᱤᱱᱟᱹᱜᱤ ᱴᱤᱯᱷᱤᱱ ᱠᱚᱫᱚ ᱦᱮᱸ ᱦᱟᱺᱰᱤ ᱫᱚ ᱵᱟᱹᱧ ᱧᱩᱭᱟ ᱵᱟᱝ ᱵᱟᱝ ᱚᱱᱟᱠᱩ ᱱᱮᱥᱟ ᱠᱚᱫᱚ ᱵᱟᱹᱱᱩᱜ ᱟ ᱦᱮᱸ ᱦᱮᱸ ᱵᱟᱨᱫᱷᱟᱣᱜᱟᱱ ᱞᱟᱸᱜᱟᱧ ᱵᱩᱡᱷᱟᱹᱣᱮᱫᱟ ᱵᱟᱝ ᱵᱟᱝ ᱚᱱᱠᱟᱫᱚ ᱵᱟᱝ ᱪᱮᱠᱟᱵ ᱵᱟᱲᱟ ᱦᱩᱭ ᱟᱠᱟᱱᱟ ᱚᱱᱠᱟᱜᱤ ᱯᱨᱟᱭ ᱜᱤᱫᱽᱨᱟᱹᱠᱩᱜᱤ ᱚᱱᱠᱟ ᱚᱱᱟᱛᱮ ᱪᱮᱠᱟᱵ ᱠᱚᱫᱚ ᱵᱟᱝ ᱦᱩᱭ ᱵᱟᱲᱟᱣ ᱟᱠᱟᱱᱟ

ᱦᱮᱸ ᱦᱮᱸ ᱦᱳᱭ ᱦᱳᱭ

ᱦᱮᱸ ᱦᱮᱸ ᱟᱪᱷᱟ ᱟᱪᱷᱟ ᱥᱤᱵᱤᱞ ᱠᱚᱫᱚᱧ ᱵᱩᱡᱷᱟᱹᱣ ᱜᱮᱭᱟ ᱦᱚᱭ ᱦᱚᱭ ᱵᱟᱝ ᱵᱟᱝ ᱥᱟᱠᱥᱚᱵᱡᱤ ᱫᱚ ᱥᱚᱢᱚᱭ ᱡᱚᱠᱷᱚᱱ ᱥᱤᱡᱮᱱ ᱨᱮ ᱛᱚ ᱪᱟᱥ ᱥᱩᱢᱟᱹᱭᱞᱮ ᱡᱚᱢᱟ ᱟᱨ ᱮᱢᱱᱤ ᱚᱯᱥᱤᱡᱚᱱ ᱨᱮᱫᱚ ᱵᱟᱡᱟᱨ ᱨᱮᱱᱟᱜᱽᱜᱤ ᱢᱮᱠᱥᱤᱢᱟᱢ ᱞᱮ ᱠᱤᱨᱤᱧ ᱠᱟᱛᱮᱜᱽᱞᱮ ᱡᱚᱢᱟ ᱦᱮᱸ ᱦᱮᱸ ᱥᱚᱵᱥᱩᱢᱟᱹᱭ ᱛᱚ ᱱᱚᱛᱮ ᱪᱟᱥᱠᱚᱦᱚᱸ ᱥᱚᱵᱡᱤ ᱠᱚᱦᱚᱸ ᱵᱟᱝ ᱦᱩᱭᱩᱜ ᱟ ᱫᱟᱜᱡᱟᱹᱲᱤ ᱠᱷᱟᱹᱛᱤᱨ ᱚᱠᱟᱥᱩᱢᱟᱹᱭ ᱫᱚ ᱵᱟᱝ ᱦᱩᱭᱩᱜ ᱟ ᱚᱠᱟᱥᱩᱢᱟᱹᱭ ᱫᱚ ᱦᱩᱭᱩᱜ ᱟ ᱡᱮᱞᱮᱠᱟ ᱟᱨᱠᱤ ᱡᱟ ᱧᱟᱢᱚᱜ ᱥᱩᱨᱨᱮ ᱚᱱᱟᱜᱤ ᱞᱮ ᱡᱚᱢᱟ ᱟᱨᱪᱮᱫ ᱢᱮᱠᱥᱤᱢᱟᱢ ᱠᱤᱨᱤᱧ ᱛᱮᱜᱤᱞᱮ ᱡᱚᱢᱟ ᱦᱮᱸ ᱦᱮᱸ ᱦᱮᱸ ᱦᱮᱸ ᱟᱪᱷᱟ ᱵᱮᱥ

ᱦᱮᱸ ᱦᱮᱸ

ᱦᱮᱸ ᱦᱮᱸ ᱦᱮᱸ ᱦᱮᱸ ᱵᱟᱭ ᱧᱟᱢᱫᱟ

ᱟᱪᱷᱟ ᱟᱪᱷᱟ ᱦᱮᱸ ᱦᱮᱸ ᱦᱮᱸ ᱚᱱᱟᱠᱚᱧ ᱪᱟᱥᱮᱫ ᱜᱮᱭᱟ ᱦᱮᱸ ᱦᱮᱸ ᱦᱮᱸ ᱩᱱᱟᱹᱜ ᱡᱚᱢ ᱱᱤᱭᱮᱫᱚ ᱥᱚᱢᱚᱥᱟ ᱫᱚ ᱵᱟᱹᱱᱩᱜ ᱟ ᱴᱷᱤᱠᱜᱮᱭᱟ ᱟᱪᱷᱟ ᱟᱪᱷᱟ ᱢᱟᱱᱮ ᱢᱮᱰᱟᱢ ᱱᱚᱰᱮ ᱫᱚ ᱡᱤᱨᱟᱹᱜ ᱞᱟᱹᱠᱛᱤᱜ ᱠᱟᱱᱟ ᱟᱨ ᱡᱚᱢᱧᱩᱫ ᱛᱟᱦᱚᱞᱮ ᱟᱯᱱᱟᱨᱟᱜ ᱪᱟᱥ ᱪᱮᱛᱟᱱ ᱨᱮᱜᱤ ᱱᱤᱨᱵᱷᱚᱨ ᱛᱚ ᱟᱪᱷᱟ ᱟᱪᱷᱟ ᱛᱟᱦᱚᱞᱮ ᱛᱟᱦᱚᱞᱮ ᱴᱷᱤᱠᱜᱮᱭᱟ ᱢᱮᱢᱛᱟᱦᱚᱞᱮ ᱟᱭᱢᱟ ᱟᱭᱢᱟ ᱥᱟᱨᱦᱟᱣ ᱱᱚᱣᱟᱠᱩ ᱴᱤᱯᱥ ᱜᱤ ᱢᱟᱱᱟᱣ ᱵᱟᱛᱟᱣᱟᱹᱧ ᱛᱚ ᱟᱪᱷᱟ ᱟᱪᱷᱟ ᱴᱷᱤᱠᱜᱮᱭᱟ ᱛᱟᱦᱚᱞᱮ ᱴᱷᱤᱠᱟᱹᱱ ᱜᱮᱭᱟ ᱛᱟᱦᱚᱞᱮ ᱢᱮᱰᱟᱢ ᱟᱭᱢᱟ ᱟᱭᱢᱟ ᱥᱟᱨᱦᱟᱣ ᱴᱷᱤᱠᱜᱮᱭᱟ ᱚᱱᱟᱠᱩᱜᱤ ᱢᱟᱱᱟᱣ ᱠᱟᱛᱮᱜ ᱜᱤᱧ ᱛᱟᱦᱮᱱᱟ ᱡᱚᱦᱟᱨ